ᱦᱮᱸ ᱤᱧ ᱫᱟᱬᱟᱱᱤᱧ ᱪᱟᱞᱟᱣ ᱠᱟᱱᱟ ᱥᱟᱺᱜᱤᱧ ᱥᱮᱫ ᱡᱮᱢᱚᱱ ᱥᱤᱞᱤᱜᱩᱲᱤᱧ ᱪᱟᱞᱟᱣ ᱠᱟᱱᱟ ᱥᱤᱞᱤᱜᱩᱲᱤ ᱨᱮᱫᱚ ᱟᱭᱢᱟ ᱠᱤᱪᱷᱩ ᱞᱮ ᱧᱮᱞ ᱠᱟᱫᱟ ᱡᱮᱢᱚᱱ ᱛᱤᱥᱛᱟ ᱱᱚᱫᱤ ᱢᱮᱱᱟᱜᱼᱟ ᱚᱸᱰᱮ ᱯᱟᱦᱟᱲ ᱞᱮ ᱪᱟᱞᱟᱣ ᱞᱮᱱᱟ ᱟᱨ ᱥᱟᱭᱮᱱᱥ ᱥᱤᱴᱤ ᱞᱮ ᱪᱟᱞᱟᱣ ᱞᱮᱱᱟ ᱚᱸᱰᱮ ᱦᱚᱸ ᱟᱭᱢᱟ ᱠᱤᱪᱷᱩ ᱞᱮ ᱧᱮᱞ ᱠᱟᱫᱟ ᱟᱨ ᱦᱩᱭᱩᱜ ᱠᱟᱱᱟ ᱵᱤᱢᱟᱱ ᱵᱚᱱᱫᱚᱨ ᱞᱮ ᱪᱟᱞᱟᱣ ᱞᱮᱱᱟ ᱚᱸᱰᱮ ᱡᱟᱦᱟᱡᱽ ᱡᱮᱠᱷᱟᱱᱮ ᱠᱚ ᱛᱤᱸᱜᱩᱭᱫᱟ ᱚᱸᱰᱮ ᱠᱷᱚᱱ ᱠᱚ ᱟᱲᱟᱜᱼᱫᱟ ᱚᱱᱟ ᱵᱤᱢᱟᱱ ᱵᱚᱱᱫᱚᱨ ᱞᱮ ᱪᱟᱞᱟᱣ ᱞᱮᱱᱟ ᱦᱟᱸᱰᱮ ᱯᱟᱦᱟᱲ ᱞᱮ ᱫᱮᱡ ᱞᱮᱜᱟᱣ ᱠᱟᱱᱟ ᱟᱨ ᱟᱨᱦᱚᱸ ᱢᱩᱨᱥᱤᱫᱟᱵᱟᱫᱤᱧ ᱪᱟᱞᱟᱣ ᱞᱮᱱᱟ ᱦᱟᱡᱟᱨ ᱫᱩᱣᱟᱨ ᱡᱮᱠᱷᱟᱱᱮ ᱢᱮᱱᱟᱜᱼᱟ ᱚᱠᱟᱨᱮ ᱢᱮᱱᱟᱜᱼᱟ ᱚᱸᱰᱮ ᱚᱸᱰᱮ ᱚᱸᱰᱮ ᱫᱚ ᱟᱹᱰᱤ ᱟᱸᱴ ᱜᱟᱺᱬᱤ ᱦᱮᱱᱟᱜ ᱠᱚᱣᱟ ᱪᱟᱞᱟᱜ ᱡᱚᱠᱷᱮᱱ ᱡᱮ ᱤᱭᱟᱹ ᱥᱟᱫᱚᱢ ᱜᱟᱹᱰᱤ ᱛᱮᱞᱮ ᱪᱟᱞᱟᱣ ᱞᱮᱱᱟ ᱟᱨ ᱯᱟᱥᱮ ᱯᱟᱥᱮ ᱰᱟᱦᱟᱨ ᱟᱲᱮ ᱟᱲᱮᱼᱠᱚᱨᱮ ᱫᱟᱨᱮ ᱡᱮ ᱢᱮᱱᱟᱜᱼᱟ ᱚᱱᱟ ᱫᱟᱨᱮ ᱠᱚᱨᱮ ᱟᱹᱰᱤ ᱟᱸᱴ ᱜᱟᱺᱬᱤ ᱠᱚ ᱛᱟᱦᱮᱸᱠᱟᱱᱟ ᱟᱨ ᱚᱱᱟ ᱦᱟᱡᱟᱨ ᱫᱩᱣᱟᱨᱤ ᱟᱭᱢᱟ ᱠᱤᱪᱷᱩᱞᱮ ᱧᱮᱞ ᱠᱮᱫᱟ ᱥᱤᱨᱟᱡᱩᱫᱽᱫᱳᱞᱞᱟ ᱨᱟᱡᱟ ᱥᱤᱨᱟᱡᱩᱫᱽᱫᱳᱞᱞᱟᱣᱟᱜ ᱥᱮᱫᱟᱭ ᱪᱮᱫ ᱪᱮᱫ ᱠᱚᱭ ᱵᱮᱵᱚᱦᱟᱨᱮᱫ ᱠᱟᱱ ᱛᱟᱦᱮᱱᱟ ᱚᱱᱟ ᱠᱚᱞᱮ ᱧᱮᱞ ᱠᱮᱫᱟ ᱟᱭᱢᱟ ᱞᱮᱠᱟᱱ ᱡᱤᱱᱤᱥ ᱞᱮ ᱧᱮᱞ ᱠᱮᱫᱟ ᱦᱟᱱᱟ ᱟᱨᱠᱤ ᱱᱚᱝᱠᱟᱧ ᱫᱟᱬᱟ ᱞᱮᱸᱜᱟᱣ ᱠᱟᱫ ᱜᱮᱭᱟ